ᱟᱞᱮ ᱱᱚᱣᱟ ᱢᱟᱨᱠᱮᱴ ᱨᱮ ᱟᱹᱰᱤ ᱜᱟᱱ ᱜᱮᱧ ᱵᱟᱰᱟᱭ ᱠᱟᱫᱟ ᱥᱮ ᱟᱸᱡᱚᱢ ᱠᱟᱜᱼᱟ ᱡᱟᱛᱮ ᱤᱧ ᱦᱚᱧ ᱵᱟᱲᱟᱭᱟ ᱡᱮ ᱚᱠᱟ ᱫᱚ ᱡᱚᱢ ᱡᱤᱱᱤᱥ ᱠᱚ ᱚᱠᱟ ᱫᱚ ᱦᱟᱴ ᱵᱟᱡᱟᱨ ᱚᱠᱟᱢ ᱪᱟᱞᱟᱣ ᱞᱮᱱᱟ ᱪᱟᱥᱵᱟᱥᱤ ᱨᱮᱭᱟᱜ ᱦᱮᱱᱟᱜᱼᱟ ᱥᱮ ᱟᱹᱰᱤ ᱜᱟᱱ ᱜᱮ ᱨᱮᱴ ᱦᱩᱭᱩᱜᱼᱟ ᱚᱠᱟ ᱫᱚ ᱢᱤᱫ ᱫᱤᱱ ᱦᱤᱞᱳᱜ ᱠᱚᱢᱚᱜᱼᱟ ᱢᱤᱫ ᱫᱤᱱ ᱦᱤᱞᱳᱜ ᱰᱷᱮᱨᱚᱜᱼᱟ ᱟᱨ ᱤᱱᱟᱹᱛᱮ ᱱᱤᱭᱟᱹ ᱠᱚᱧ ᱵᱟᱰᱟᱭ ᱦᱚᱪᱚᱭᱮᱫᱟ ᱵᱚᱱᱟ ᱡᱟᱛᱮ ᱱᱚᱣᱟ ᱠᱚ ᱤᱧ ᱵᱟᱰᱟᱭᱛᱮ ᱞᱟᱹᱭ ᱛᱟᱞᱮᱭᱮᱫ ᱠᱟᱱᱟ ᱱᱚᱣᱟ ᱠᱚ ᱛᱟᱞᱟ ᱛᱮ ᱟᱨ ᱱᱤᱭᱟᱹ ᱛᱟᱞᱟᱨᱮᱧ ᱞᱟᱹᱭ ᱛᱟᱨᱟᱭᱮᱜ ᱠᱟᱱᱟ ᱡᱮ ᱰᱮᱡᱤᱴᱟᱞ ᱨᱮᱭᱟᱜ ᱪᱟᱯᱲᱟ ᱦᱩᱭᱮᱛᱮ ᱠᱩᱨᱩᱢᱩᱴᱩᱛᱮ ᱱᱚᱠᱟ ᱫᱚ ᱰᱮᱡᱤᱴᱟᱞ ᱠᱚ ᱱᱚᱜᱠᱟᱭ ᱵᱮᱱᱟᱣ ᱠᱟᱫ ᱛᱟᱵᱚᱱᱟ ᱯᱷᱳᱱᱯᱮ ᱜᱩᱜᱚᱞ ᱯᱮ ᱯᱮᱴᱤᱭᱮᱢ ᱟᱨ ᱯᱟᱥᱵᱩᱠ ᱟᱫᱷᱮᱱ ᱠᱚᱨᱮᱜ ᱮᱠᱷᱚᱡ ᱫᱚᱵᱚᱱ ᱠᱩᱨᱩᱢᱩᱴᱩ ᱠᱟᱫᱟ ᱡᱟᱛᱮ ᱢᱤᱫᱴᱷᱮᱱ ᱚᱱᱟ ᱦᱚᱸ ᱟᱹᱰᱤ ᱵᱚᱛᱚᱨᱟᱱ ᱡᱤᱱᱤᱥ ᱠᱟᱱᱟ ᱟᱨ ᱟᱨ ᱡᱟᱦᱟᱸᱭ ᱜᱮ ᱟᱹᱰᱤ ᱩᱥᱟᱹᱨᱟ ᱡᱟᱦᱟᱱᱟᱜ ᱵᱟᱵᱚᱱ ᱮᱢ ᱜᱚᱫ ᱟᱠᱚᱣᱟ ᱢᱟᱱᱮ ᱯᱷᱳᱱ ᱨᱮ ᱟᱢᱟᱜ ᱚᱠᱟ ᱫᱚ ᱳ ᱴᱤ ᱯᱤ ᱠᱚ ᱠᱩᱞ ᱠᱮᱜᱼᱟ ᱠᱚ ᱥᱮ ᱢᱮᱥᱮᱡᱽ ᱠᱮᱫᱟ ᱠᱚ ᱱᱚᱣᱟ ᱢᱮᱥᱮᱡᱽ ᱢᱟᱭᱫᱷᱚᱢ ᱨᱮ ᱚᱱᱟᱛᱮ ᱟᱹᱰᱤ ᱩᱥᱟᱹᱨᱟ ᱵᱟᱵᱚᱱ ᱮᱢᱟ ᱠᱚ ᱚᱠᱟ ᱫᱚ ᱳ ᱴᱤ ᱯᱤ ᱱᱟᱢᱵᱟᱨ ᱟᱢᱟᱜ ᱮᱠᱟᱣᱩᱱᱴ ᱨᱮᱱᱟᱜ ᱯᱷᱳᱱᱯᱮ ᱨᱮᱱᱟᱜ ᱱᱟᱢᱵᱟᱨ ᱟᱹᱰᱤ ᱥᱚᱞᱦᱮ ᱵᱚᱱ ᱦᱩᱫᱤᱥᱟ ᱟᱨ ᱵᱚᱱ ᱠᱩᱨᱩᱢᱩᱴᱩᱭᱟ ᱡᱮᱢᱚᱱ ᱵᱟᱵᱚᱱ ᱮᱢ ᱜᱚᱫ ᱟᱠᱚᱣᱟ ᱵᱟᱠᱷᱟᱱ ᱫᱚ ᱱᱚᱣᱟ ᱟᱹᱰᱤ ᱵᱚᱫᱱᱟᱢ ᱡᱤᱱᱤᱥ ᱠᱟᱱᱟ ᱟᱨ ᱵᱟᱠᱷᱟᱱ ᱡᱟᱦᱟᱸᱭ ᱜᱮᱢ ᱮᱢ ᱜᱚᱫ ᱟᱫᱮᱭᱟ ᱠᱩᱨᱩᱢᱩᱴᱩ ᱡᱟᱞᱟᱨᱮ ᱦᱟᱱᱟ ᱱᱟᱦᱟᱱᱟ ᱧᱟᱢᱚᱜᱼᱟ ᱱᱚᱣᱟ ᱧᱟᱢᱚᱜᱼᱟ ᱢᱮᱱᱛᱮᱫ ᱛᱤᱱᱟᱹᱜ ᱴᱟᱠᱟ ᱱᱤᱱᱟᱹᱜ ᱠᱟᱹᱣᱰᱤ ᱵᱚᱞᱚᱢᱟ ᱱᱤᱱᱟᱹᱜ ᱜᱟᱱᱮᱢ ᱧᱟᱢᱟ ᱚᱱᱟ ᱞᱟᱹᱜᱤᱫᱛᱮ ᱳ ᱴᱤ ᱯᱤ ᱟᱹᱰᱤ ᱞᱮᱠᱟᱱ ᱳ ᱴᱤ ᱯᱤ ᱠᱚ ᱠᱚᱠᱚᱭ ᱜᱮᱭᱟ ᱵᱚᱞᱮ ᱥᱟᱵᱫᱷᱟᱱ ᱵᱚᱱ ᱛᱟᱦᱮᱱᱟ ᱟᱨ ᱵᱟᱵᱚᱱ ᱮᱢᱟ ᱠᱚᱣᱟ ᱟᱨ ᱵᱟᱠᱷᱟᱡ ᱫᱚ ᱟᱵᱚᱣᱟ ᱵᱮᱝᱠ ᱮᱠᱟᱣᱩᱱᱴ ᱡᱟᱦᱟᱸ ᱜᱮ ᱠᱤᱪᱷᱩ ᱜᱟᱱ ᱴᱟᱠᱟ ᱯᱚᱭᱥᱟ ᱦᱮᱱᱟᱜ ᱠᱟᱜ ᱚᱱᱟ ᱦᱚᱸ ᱢᱤᱫ ᱫᱚᱢ ᱨᱮᱜᱮᱵᱚᱱ ᱟᱫ ᱜᱚᱫ ᱠᱟᱜᱼᱟ ᱵᱟᱠᱷᱟᱡ ᱫᱚ ᱟᱨ ᱚᱱᱟ ᱫᱚ ᱟᱨ ᱵᱟᱵᱚᱱ ᱧᱟᱢ ᱨᱩᱣᱟᱹᱲ ᱫᱟᱲᱮ ᱠᱮᱭᱟ